ᱦᱮᱸ ᱤᱧ ᱯᱷᱩᱴᱵᱚᱞ ᱢᱮᱪ ᱤᱧ ᱧᱮᱞ ᱜᱮᱭᱟ ᱟᱞᱮ ᱟᱰᱮ ᱯᱟᱥᱮ ᱨᱮ ᱦᱩᱭ ᱞᱮᱱᱠᱷᱟᱱ ᱧᱮᱧᱮᱞ ᱦᱚ ᱧ ᱪᱟᱞᱟᱜ ᱜᱮᱭᱟ ᱡᱚᱠᱷᱚᱱ ᱟᱹᱰᱤ ᱥᱟ ᱜᱤᱧ ᱨᱮ ᱦᱩᱭᱩᱜᱼᱟ ᱡᱮᱢᱚᱱ ᱫᱮᱥ ᱵᱟᱭᱨᱮ ᱨᱮ ᱴᱟᱠᱟ ᱯᱚᱭᱥᱟ ᱠᱷᱟᱹᱛᱤᱨ ᱛᱮ ᱟᱨ ᱚᱠᱛᱚ ᱵᱟᱝ ᱛᱟᱦᱮᱱ ᱠᱷᱟᱹᱛᱤᱨ ᱛᱮ ᱤᱧ ᱛᱚᱠᱷᱚᱱ ᱴᱤᱵᱷᱤ ᱢᱟᱫᱽᱫᱷᱚᱢ ᱨᱮᱧ ᱧᱮᱞ ᱜᱮᱭᱟ ᱟᱨ ᱢᱟᱡᱷᱮ ᱢᱟᱡᱷᱮ ᱜᱟᱛᱮ ᱠᱚ ᱥᱟᱶ ᱦᱚᱸ ᱫᱩᱲᱩᱵ ᱯᱟᱱᱛᱮ ᱠᱟᱛᱮ ᱞᱮ ᱧᱮᱞ ᱜᱮᱭᱟ ᱯᱷᱩᱴᱵᱚᱞ ᱢᱮᱪ